ᱦᱮᱸ ᱪᱮᱨᱦᱟ ᱜᱮᱠᱚ ᱮᱱᱮᱡ ᱠᱟᱱᱟ ᱪᱮᱨᱦᱟ ᱤᱫᱤ ᱠᱟᱛᱮᱫ ᱟᱠᱚᱭᱤᱡ ᱢᱤᱫᱴᱟᱝ ᱢᱟᱥᱴᱟᱨᱮ ᱛᱟᱦᱮᱱᱟ ᱩᱱᱠᱩᱣᱟᱜ ᱠᱟᱛᱷᱟ ᱢᱟᱱᱟᱣ ᱵᱟᱛᱟ ᱠᱚᱛᱮᱫ ᱠᱚ ᱮᱱᱮᱡᱼᱟ ᱠᱤᱱᱛᱩ ᱡᱟᱦᱟᱸᱭ ᱛᱤᱱᱟᱹᱜ ᱚᱱᱟ ᱯᱩᱭᱥᱟᱹ ᱠᱟᱹᱣᱰᱤ ᱠᱚ ᱵᱟᱹᱱᱩᱜ ᱛᱟᱠᱚ ᱤᱫᱤ ᱠᱟᱛᱮᱫ ᱢᱟᱲᱟᱝ ᱥᱮᱫ ᱵᱟᱠᱚ ᱥᱮᱱ ᱫᱟᱲᱮᱭᱟᱜ ᱠᱟᱱᱟ ᱟᱨ ᱚᱱᱟ ᱢᱟᱲᱟᱝ ᱥᱮᱫ ᱟᱭᱩᱨ ᱤᱫᱤ ᱞᱟᱹᱜᱤᱫ ᱦᱚᱲ ᱜᱮ ᱵᱟᱹᱱᱩᱜ ᱠᱚᱣᱟ ᱚᱱᱠᱟᱱ ᱦᱚᱲ ᱜᱮ ᱱᱟᱦᱟᱜ ᱟᱨ ᱦᱚᱸ ᱚᱱᱠᱟᱱ ᱯᱩᱭᱥᱟᱹ ᱯᱟᱹᱛᱤ ᱠᱚ ᱛᱟᱭ ᱵᱟᱹᱱᱩᱜ ᱠᱷᱟᱱ ᱱᱟᱦᱟᱜ ᱢᱟᱲᱟᱝ ᱥᱮᱫ ᱵᱟᱭ ᱤᱫᱤ ᱫᱟᱲᱮ ᱟᱠᱚᱣᱟ ᱟᱨ ᱚᱱᱠᱟᱱ ᱡᱤᱱᱤᱥ ᱵᱟᱠᱚ ᱵᱟᱰᱟᱭ ᱜᱚᱫ ᱫᱟᱲᱮᱭᱟᱜ ᱠᱟᱱᱟ ᱚᱱᱟᱛᱮᱠᱚ ᱵᱟᱠᱚ ᱪᱮᱛᱟᱱ ᱥᱮᱫ ᱵᱟᱠᱚ ᱞᱟᱦᱟ ᱫᱟᱲᱮᱭᱟᱜ ᱠᱟᱱᱟ ᱟᱨ ᱵᱟᱝᱠᱷᱟᱱ ᱫᱚ ᱫᱚ ᱵᱮᱥ ᱜᱮᱠᱚ ᱮᱱᱮᱡᱟ ᱟᱨ ᱫᱚᱠᱚ ᱠᱷᱟᱴᱟᱣ ᱜᱮᱭᱟ ᱡᱟᱛᱮ ᱚᱱᱟ ᱯᱩᱭᱥᱟᱹ ᱠᱟᱹᱣᱰᱤ ᱠᱚ ᱵᱟᱹᱱᱩᱜ ᱠᱷᱟᱱ ᱢᱟ ᱟᱵᱚ ᱢᱟ ᱨᱮᱸᱜᱮᱡ ᱦᱚᱲ ᱠᱟᱱᱟ ᱵᱚ ᱟᱫᱤᱵᱟᱥᱤ ᱱᱟᱞᱦᱟ ᱠᱟᱛᱮᱫ ᱵᱚᱱ ᱡᱚᱢ ᱠᱟᱱᱟ ᱮᱱᱠᱷᱟᱱ ᱯᱩᱭᱥᱟᱹ ᱠᱟᱹᱣᱰᱤ ᱠᱚ ᱵᱟᱹᱱᱩᱜ ᱤᱫᱤ ᱠᱟᱛᱮᱫ ᱢᱟᱲᱟᱝ ᱥᱮᱫ ᱫᱚ ᱵᱟᱵᱚᱱ ᱞᱟᱦᱟ ᱫᱟᱲᱮᱭᱟᱜ ᱠᱟᱱᱟ ᱟᱨ ᱟᱵᱚᱨᱮᱱ ᱚᱱᱟ ᱵᱷᱤᱛᱨᱤ ᱨᱮ ᱪᱮᱛᱟᱱ ᱥᱮᱫ ᱯᱟᱪᱦᱚᱲ ᱜᱮ ᱵᱟᱹᱱᱩᱜᱼᱟ ᱪᱮᱛᱟᱱ ᱯᱟᱪᱦᱚᱲ